ᱤᱧ ᱥᱟᱱᱛᱟᱲᱤ ᱛᱮ ᱨᱚᱲ ᱚᱠᱛᱚ ᱥᱮ ᱚᱞ ᱚᱠᱛᱚ ᱡᱟᱦᱟᱱᱟᱜ ᱚᱥᱩᱵᱤᱫᱷᱟ ᱫᱚ ᱵᱟᱭ ᱦᱩᱭ ᱠᱟᱱᱟ ᱪᱮᱫᱟᱜ ᱥᱮ ᱤᱧᱟᱹᱜ ᱡᱟᱱᱟᱢ ᱫᱚ ᱥᱟᱱᱛᱟᱲ ᱚᱲᱟᱜ ᱨᱮᱜᱮ ᱦᱩᱭ ᱠᱟᱱᱟ ᱟᱨ ᱡᱷᱚᱛᱚ ᱜᱮ ᱥᱟᱱᱛᱟᱲ ᱛᱮ ᱨᱚᱲ ᱥᱮ ᱚᱞ ᱨᱮ ᱯᱨᱚᱵᱞᱮᱢ ᱫᱚ ᱱᱤᱛᱳᱜ ᱫᱷᱟᱹᱵᱤᱡ ᱵᱟᱭ ᱦᱩᱭ ᱠᱟᱱᱟ ᱟᱨ ᱜᱟᱛᱮ ᱠᱚᱦᱚᱸ ᱥᱟᱱᱛᱟᱲ ᱛᱮᱜᱮ ᱠᱚ ᱨᱚᱲᱟ ᱥᱮ ᱥᱟᱱᱛᱟᱲ ᱛᱮᱜᱮ ᱠᱚ ᱚᱞᱟ ᱚᱱᱟ ᱤᱭᱟᱹ ᱛᱮ ᱡᱟᱦᱟᱱᱟᱜ ᱱᱤᱛᱚᱜ ᱫᱷᱟᱹᱵᱤᱡ ᱚᱥᱩᱵᱤᱫᱷᱟ ᱫᱚ ᱵᱟᱭ ᱦᱩᱭ ᱠᱟᱱᱟ

ᱚᱲᱟᱜ ᱠᱚᱨᱮ ᱦᱚᱸ ᱥᱟᱱᱛᱟᱲ ᱠᱚᱛᱮ ᱜᱮ ᱨᱚᱲ ᱵᱟᱲᱟᱭᱟᱠᱚ ᱚᱱᱟᱛᱮ ᱥᱟᱱᱛᱟᱲᱤ ᱛᱮ ᱨᱚᱲ ᱚᱠᱛᱚ ᱚᱥᱩᱵᱤᱫᱷᱟ ᱦᱩᱭᱩᱜ ᱨᱮᱱᱟᱜ ᱫᱚ ᱵᱟᱹᱱᱩᱜᱼᱟ ᱟᱨ ᱞᱟᱦᱟ ᱠᱷᱚᱱ ᱜᱮ ᱥᱟᱱᱛᱟᱲᱤ ᱥᱟᱱᱛᱟᱲᱤ ᱫᱚ ᱟᱹᱰᱤ ᱢᱚᱡᱽ ᱜᱤᱧ ᱵᱟᱲᱟᱭᱟ ᱚᱱᱟ ᱤᱭᱟᱹᱛᱮ ᱥᱟᱱᱛᱟᱲ ᱦᱚᱲ ᱠᱚᱦᱚᱸᱧ ᱵᱩᱡᱷᱟᱹᱣ ᱵᱟᱲᱟ ᱠᱚᱣᱟ ᱟᱨ ᱦᱚᱲ ᱠᱚᱦᱚᱸ ᱪᱮᱫ ᱨᱮᱱᱟᱜ ᱤᱪᱪᱷᱟᱹᱧ ᱮᱢᱟᱣ ᱠᱚᱣᱟ ᱥᱮ ᱡᱟᱦᱟᱸᱭ ᱵᱟᱠᱚ ᱵᱩᱡᱷᱟᱹᱜ ᱠᱷᱟᱱ ᱢᱤᱫ ᱥᱮ ᱵᱟᱨ ᱫᱷᱟᱹᱵᱤᱡ ᱛᱤᱧ ᱞᱟᱹᱭ ᱟᱠᱚᱣᱟ ᱟᱨ ᱮᱱ ᱨᱮᱦᱚᱸ ᱟᱠᱚ ᱚᱞ ᱥᱮ ᱨᱚᱲ ᱨᱮᱱᱟᱜ ᱫᱟᱣ ᱤᱧ ᱮᱢᱟ ᱠᱚᱣᱟ ᱥᱚ ᱥᱚ ᱛᱮ ᱟᱹᱰᱤᱜᱟᱱ ᱡᱟᱭᱜᱟ ᱨᱮ ᱥᱟᱱᱛᱟᱞᱲ ᱫᱚ ᱟᱹᱰᱤ ᱪᱮᱦᱨᱟ ᱠᱚ ᱢᱚᱱᱮᱭᱟ ᱟᱨ ᱥᱟᱱᱛᱟᱲᱤ ᱥᱟᱱᱛᱟᱲᱤ ᱵᱷᱟᱥᱟ ᱥᱮ ᱚᱞ ᱫᱚ ᱟᱹᱰᱤ ᱫᱟᱣ ᱠᱚ ᱮᱢᱟᱣᱟᱫᱼᱟ ᱚᱱᱟ ᱤᱭᱟᱹ ᱛᱮ ᱥᱟᱱᱛᱟᱲᱤ ᱫᱚ ᱥᱟᱱᱛᱟᱲᱤ ᱪᱮᱫ ᱫᱚ ᱟᱹᱰᱤ ᱵᱮᱥ ᱜᱮᱭᱟ

ᱪᱮᱫ ᱞᱮᱠᱷᱟᱱ ᱢᱟ ᱟᱹᱰᱤ ᱱᱟᱯᱟᱭ ᱜᱮᱭᱟ